ᱤᱧ ᱢᱤᱫᱴᱮᱱ ᱚᱱᱚᱬᱦᱮᱸ ᱤᱧ ᱚᱞ ᱞᱮᱫᱟ ᱡᱟᱦᱟᱸ ᱫᱚ ᱡᱟᱦᱟᱸᱭ ᱟᱵᱚ ᱥᱟᱱᱛᱟᱲ ᱥᱚᱢᱟᱡᱽ ᱨᱮ ᱦᱟᱲᱟᱢ ᱵᱟ ᱛᱟᱠᱚ ᱡᱟᱦᱟᱸ ᱠᱚ ᱡᱤᱱᱤᱥ ᱠᱚᱠᱚ ᱠᱟᱨᱵᱟᱨᱮᱫ ᱠᱟᱱ ᱛᱟᱦᱮᱸᱫ ᱥᱮᱠᱚ ᱟᱹᱨᱤᱪᱟᱹᱞᱤᱭᱮᱫ ᱛᱟᱦᱮᱸᱫ ᱚᱱᱟ ᱠᱚ ᱵᱟᱠᱷᱨᱟ ᱛᱮᱜᱮ ᱡᱟᱦᱟᱸ ᱱᱤᱛᱳᱜ ᱵᱟᱝ ᱧᱮᱞ ᱛᱤᱭᱳᱜᱚᱜ ᱠᱟᱱᱟ ᱵᱟᱝ ᱧᱮᱞ ᱧᱟᱢᱚᱜ ᱠᱟᱱᱟ ᱥᱮ ᱡᱟᱦᱟᱸ ᱠᱚ ᱠᱟᱹᱢᱤᱭᱮᱫ ᱛᱟᱦᱮᱸᱫ ᱥᱮᱫᱟᱭ ᱚᱱᱟ ᱠᱚᱫᱚ ᱟᱨ ᱱᱮᱛᱟᱨᱟᱜ ᱫᱚ ᱟᱹᱰᱤ ᱫᱩᱥᱨᱟᱼᱫᱩᱥᱨᱟ ᱢᱟᱱᱮ ᱯᱟᱞᱴᱟᱣᱮᱱᱟ ᱚᱱᱟ ᱠᱷᱟᱹᱛᱤᱨ ᱛᱮ ᱥᱮᱫᱟᱭ ᱡᱟᱦᱟᱸ ᱠᱚ ᱠᱟᱹᱢᱤᱦᱚᱨᱟ ᱥᱮ ᱱᱮᱛᱟᱨᱟᱜ ᱠᱟᱹᱢᱤᱦᱚᱨᱟ ᱛᱤᱱᱟᱹᱜ ᱟᱸᱴ ᱵᱚᱫᱚᱞᱮᱱᱟ ᱚᱱᱟ ᱥᱮ ᱪᱮᱫ ᱠᱚ ᱟᱹᱨᱤᱪᱟᱹᱞᱤ ᱠᱟᱹᱢᱤ ᱛᱟᱦᱮᱸᱠᱟᱱᱟ ᱪᱮᱫᱞᱮᱠᱟ ᱱᱤᱭᱚᱢᱼᱫᱷᱚᱨᱚᱢ ᱛᱟᱦᱮᱸᱠᱟᱱᱟ ᱚᱱᱟ ᱠᱚ ᱵᱟᱠᱷᱨᱟ ᱛᱮᱜᱮ ᱟᱫᱚ ᱱᱤᱛᱚᱜ ᱫᱚ ᱥᱟᱱᱟᱢ ᱠᱚ ᱟᱵᱚ ᱟᱵᱚ ᱠᱚᱦᱚᱸ ᱥᱮ ᱜᱤᱫᱽᱨᱟᱹ ᱠᱚᱦᱚᱸ ᱥᱟᱱᱟᱢ ᱠᱚᱠᱚ ᱦᱤᱲᱤᱧ ᱪᱟᱵᱟᱭᱮᱫᱟ ᱚᱱᱟ ᱠᱚ ᱟᱹᱨᱤᱪᱟᱹᱞᱤ ᱱᱮᱭᱟᱢᱼᱫᱷᱚᱨᱚᱢ ᱠᱚᱫᱚ ᱚᱱᱟ ᱦᱩᱫᱤᱥᱼᱩᱭᱦᱟᱹᱨ ᱞᱟᱹᱜᱤᱫ ᱛᱮ ᱤᱧ ᱦᱚᱸ ᱟᱫᱚ ᱥᱮᱫᱟᱭ ᱨᱮᱭᱟᱜ ᱠᱟᱛᱷᱟ ᱩᱭᱦᱟᱹᱨ ᱨᱟᱠᱟᱵ ᱞᱟᱹᱜᱤᱫ ᱛᱮ ᱢᱤᱫᱴᱮᱱ ᱚᱱᱚᱬᱦᱮᱸ ᱤᱧ ᱵᱮᱱᱣ ᱞᱮᱫᱟ ᱚᱱᱟ ᱠᱷᱟᱹᱛᱤᱨ ᱛᱮ ᱢᱤᱫᱼᱵᱟᱨ ᱦᱚᱲᱤᱧ ᱟᱸᱡᱚᱢᱟᱠᱟᱫ ᱠᱚᱣᱟ ᱚᱱᱟ ᱤᱭᱟᱹᱛᱮ ᱵᱷᱟᱹᱜᱤ ᱨᱟᱹᱥᱠᱟᱹ ᱥᱮ ᱢᱚᱱ ᱦᱚᱸ ᱛᱷᱚᱲᱟ ᱠᱩᱥᱤ ᱧᱚᱜ ᱠᱚ ᱟᱹᱭᱠᱟᱹᱣ ᱠᱮᱫᱟ ᱵᱟᱲᱟᱭ ᱧᱟᱢ ᱠᱮᱫᱟ ᱠᱚ ᱡᱮ ᱦᱮᱸ ᱠᱤᱪᱷᱩ ᱡᱤᱱᱤᱥ ᱱᱚᱝᱠᱟ ᱜᱮ ᱚᱱᱚᱬᱦᱮ ᱞᱮᱠᱟᱛᱮ ᱚᱞ ᱛᱟᱦᱮᱸᱱ ᱠᱷᱟᱱ ᱫᱚ ᱟᱭᱢᱟ ᱡᱤᱱᱤᱥ ᱥᱮᱫᱟᱭ ᱨᱮᱭᱟᱜ ᱫᱤᱥᱟᱹ ᱧᱟᱢᱚᱜᱼᱟ ᱚᱱᱟ ᱠᱚ ᱵᱟᱠᱷᱨᱟ ᱛᱮᱜᱮ ᱠᱤᱪᱷᱩᱼᱠᱤᱪᱷᱩ ᱦᱚᱲ ᱫᱚ ᱛᱷᱚᱲᱟ ᱨᱟᱹᱥᱠᱟᱹ ᱥᱮ ᱟᱭᱢᱟᱼᱟᱭᱢᱟ ᱥᱟᱨᱦᱟᱣ ᱠᱚ ᱮᱢᱟᱫᱤᱧ ᱛᱟᱦᱮᱸᱫᱼᱟ